ᱵᱟᱭᱤᱠ ᱪᱟᱞᱟᱜ ᱚᱠᱛᱚ ᱫᱚ ᱡᱚᱛᱚ ᱠᱚᱱᱟᱜ ᱢᱩᱲᱩᱫ ᱫᱤᱥᱟᱹ ᱫᱚᱦᱚ ᱨᱮᱱᱟᱜ ᱠᱟᱛᱷᱟ ᱫᱚ ᱦᱩᱭᱩᱜ ᱠᱟᱱᱟ ᱥᱤᱜᱽᱱᱮᱞ ᱠᱨᱚᱥ ᱪᱮᱫᱟᱜ ᱥᱮ ᱵᱟᱝᱢᱟ ᱚᱸᱰᱮ ᱫᱚ ᱯᱩᱭᱞᱳ ᱧᱮᱞ ᱦᱩᱭᱩᱜᱼᱟ ᱥᱤᱜᱽᱱᱮᱞ ᱠᱨᱚᱥ ᱥᱳᱢᱚᱭ ᱫᱚ ᱟᱹᱰᱤ ᱥᱚᱡᱟᱠ ᱛᱟᱦᱮᱸᱱ ᱦᱩᱭᱩᱜᱼᱟ ᱵᱟᱭᱤᱠ ᱪᱟᱞᱟᱣ ᱚᱠᱚᱛᱚ ᱫᱚ ᱟ ᱰᱤ ᱥᱚᱡᱟᱠ ᱢᱮᱫ ᱞᱩᱛᱩᱨ ᱵᱟᱱᱟᱨ ᱜᱮ ᱥᱚᱡᱟᱠ ᱫᱚᱦᱚ ᱠᱟᱛᱮᱱ ᱵᱟᱭᱤᱠ ᱪᱟᱞᱟᱣ ᱦᱩᱭᱩᱜᱼᱟ ᱦᱟᱱᱛᱮ ᱱᱟᱛᱮ ᱥᱚᱡᱟᱠ ᱛᱟᱦᱮᱱ ᱦᱩᱭᱩᱜᱼᱟ ᱚᱠᱟ ᱥᱮᱫ ᱛᱮ ᱚᱠᱟ ᱜᱟᱹᱰᱤ ᱠᱚ ᱦᱤᱡᱩᱜ ᱠᱟᱱᱟ ᱚᱱᱟ ᱠᱚ ᱫᱚ ᱮᱠᱟᱞ ᱜᱮ ᱥᱚᱡᱟᱠ ᱵᱚᱱ ᱛᱟᱦᱮᱱ ᱢᱟ ᱟᱨ ᱜᱟᱹᱰᱤ ᱪᱟᱞᱟᱣ ᱚᱠᱛᱚ ᱫᱚ ᱚᱱᱟ ᱜᱟᱹᱰᱤ ᱨᱮᱱᱟᱜ ᱥᱟᱱᱟᱢᱟᱜ ᱞᱮᱠᱟᱱᱟᱜ ᱰᱚᱠᱩᱢᱮᱱᱥ ᱥᱟᱶᱨᱮ ᱫᱚᱦᱚᱭ ᱦᱩᱭᱩᱜᱼᱟ ᱟᱨ ᱰᱨᱟᱭᱵᱷᱤᱝ ᱞᱟᱭᱥᱮᱱᱥ ᱦᱚᱸ ᱛᱟᱦᱮᱱ ᱡᱟᱹᱨᱩᱲ ᱜᱮᱭᱟ ᱟᱨ ᱦᱮᱞᱢᱮᱴ ᱤᱫᱤ ᱫᱚ ᱮᱠᱟᱞ ᱵᱟᱵᱚᱱ ᱦᱤᱲᱤᱧ ᱢᱟ